ᱤᱧᱟᱹᱜ ᱟᱛᱳ ᱨᱮ ᱵᱟᱛᱟᱱ ᱨᱮᱭᱟᱜ ᱥᱩᱵᱤᱫᱟ ᱢᱮᱱᱟᱜᱼᱟ ᱚᱸᱰᱮᱱᱟᱜ ᱦᱟᱞᱚᱛ ᱫᱚ ᱱᱤᱛᱚᱜ ᱫᱚ ᱱᱟᱯᱟᱭ ᱜᱮ ᱵᱷᱟᱜᱮ ᱜᱮᱭᱟ ᱥᱮᱨᱚᱠᱚᱢ ᱫᱚ ᱵᱟᱹᱲᱤᱡ ᱫᱚ ᱵᱟᱹᱱᱩᱜᱼᱟ ᱚᱱᱟ ᱵᱟᱛᱟᱱ ᱡᱩᱢᱤ ᱨᱮ ᱡᱷᱚᱛᱚ ᱞᱮᱠᱟᱱᱟᱜ ᱜᱮ ᱪᱟᱥ ᱜᱟᱱᱚᱜ ᱠᱟᱱᱟ ᱪᱟᱥ ᱦᱩᱭᱩᱜ ᱠᱟᱱᱟ ᱡᱮ ᱞᱮᱠᱟ ᱦᱳᱲᱳ ᱜᱩᱦᱩᱢ ᱥᱚᱵᱡᱤ ᱠᱚ ᱠᱷᱚᱥᱞᱟ ᱛᱩᱲᱤ ᱱᱚᱝᱠᱟᱱᱟᱜ ᱡᱚᱛᱚ ᱞᱮᱠᱟᱱᱟᱜ ᱜᱮ ᱪᱟᱥᱚᱜᱚᱜ ᱠᱟᱱᱟ ᱪᱟᱥ ᱨᱮᱱᱟᱜ ᱯᱷᱚᱥᱚᱞ ᱠᱚᱦᱚᱸ ᱱᱟᱯᱟᱭ ᱞᱮᱠᱟ ᱜᱮ ᱦᱩᱭᱩᱜ ᱠᱟᱱᱟ ᱩᱱᱚᱜ ᱴᱟᱜ ᱫᱚ ᱵᱟᱹᱲᱤᱡ ᱫᱚ ᱵᱟᱝ ᱦᱩᱭᱩᱜ ᱠᱟᱱᱟ ᱵᱷᱟᱜᱮ ᱜᱮ ᱦᱩᱭᱩᱜ ᱠᱟᱱᱟ ᱵᱟᱛᱟᱱ ᱠᱚᱦᱚᱸ ᱴᱷᱤᱠ ᱜᱮᱭᱟ ᱡᱷᱚᱛᱚ ᱞᱮᱠᱟᱱ ᱯᱷᱚᱥᱚᱞ ᱠᱚᱜᱮ ᱧᱟᱢᱚᱜ ᱠᱟᱱᱟ ᱵᱷᱟᱜᱮ ᱞᱮᱠᱟ ᱜᱮ ᱵᱟᱹᱲᱤᱡ ᱫᱚ ᱵᱟᱝ